ᱦᱮᱸ ᱦᱩᱰᱤᱧ ᱠᱷᱚᱱ ᱟᱭᱢᱟ ᱞᱮᱠᱟᱱ ᱡᱤᱱᱤᱥ ᱜᱤᱧ ᱟᱸᱠᱟᱣ ᱵᱟᱲᱟ ᱟᱠᱟᱫᱟ ᱟᱨᱤᱧ ᱟᱸᱠᱟᱣᱫᱟ ᱱᱚᱝᱠᱟ ᱡᱮᱢᱚᱱ ᱵᱟᱦᱟ ᱵᱟᱦᱟ ᱫᱟᱨᱮ ᱚᱲᱟᱜ ᱫᱩᱣᱟᱹᱨ ᱪᱮᱬᱮ ᱪᱤᱯᱨᱩᱫ ᱟᱭᱢᱟ ᱞᱮᱠᱟᱱ ᱡᱤᱱᱤᱥ ᱜᱮ ᱟᱨ ᱟᱨ ᱟᱹᱰᱤ ᱦᱚᱲᱜᱮ ᱜᱚᱲᱚᱥᱚᱯᱲᱚᱫ ᱤᱧ ᱮᱢᱟ ᱠᱚᱣᱟ ᱡᱮᱢᱚᱱ ᱯᱨᱚᱡᱮᱠᱴ ᱯᱨᱮᱠᱴᱤᱠᱮᱞ ᱥᱮ ᱟᱨᱚ ᱟᱭᱢᱟ ᱞᱮᱠᱟᱱ ᱨᱮ ᱜᱚᱲᱚᱥᱚᱯᱲᱚᱫ ᱤᱧ ᱮᱢ ᱠᱟᱜ ᱠᱚᱣᱟ ᱟᱨ ᱡᱮᱢᱚᱱ ᱱᱚᱜᱼᱚᱭ ᱵᱟᱦᱟ ᱥᱮ ᱥᱚᱦᱚᱨᱟᱭ ᱠᱟᱨᱟᱢ ᱢᱟᱜ ᱢᱚᱬᱮ ᱱᱚᱣᱟ ᱠᱚᱨᱮ ᱦᱚᱸ ᱚᱲᱟᱜ ᱫᱩᱣᱟᱹᱨ ᱥᱟᱯᱷᱟ ᱵᱟᱠᱷᱨᱟᱛᱮ ᱥᱮ ᱵᱟᱦᱟ ᱠᱚ ᱥᱮ ᱱᱚᱠᱥᱟ ᱥᱮ ᱪᱷᱚᱵᱤ ᱠᱚᱵᱚᱱ ᱟᱸᱠᱟᱣ ᱵᱟᱲᱟᱭᱟ ᱥᱮ ᱱᱚᱝᱠᱟ ᱠᱚᱦᱚᱸ ᱟᱸᱠᱟᱣ ᱵᱟᱲᱟ ᱠᱟᱫᱟ ᱟᱭᱢᱟ ᱞᱮᱠᱟᱱ ᱦᱚᱲᱠᱚ ᱟᱭᱢᱟ ᱞᱮᱠᱟᱱ ᱚᱲᱟᱜ ᱠᱚᱨᱮᱜ ᱦᱚᱸ